ᱤᱧᱟᱹᱜ ᱞᱟᱠᱪᱟᱨ ᱞᱟᱹᱜᱤᱫ ᱴᱷᱟᱹᱣᱠᱟᱹ ᱠᱤᱪᱷᱩ ᱵᱤᱨᱤᱫ ᱠᱟᱨ ᱠᱟᱹᱨᱩ ᱵᱤᱨᱤᱫ ᱫᱚ ᱦᱩᱭᱩᱜ ᱠᱟᱱᱟ ᱡᱮᱢᱚᱱ ᱚᱱᱠᱟᱱ ᱯᱟᱧᱪᱤ ᱜᱮᱸᱫᱟᱜ ᱨᱮ ᱢᱟᱨᱟᱜ ᱵᱮᱱᱟᱣ ᱜᱟᱞᱟᱝ ᱠᱚ ᱛᱟᱨᱯᱚᱨ ᱦᱩᱭᱩᱜ ᱠᱟᱱᱟ ᱵᱟᱦᱟ ᱠᱚ ᱟᱜ ᱠᱚ ᱥᱟᱨ ᱠᱚ ᱛᱟᱦᱮᱱ ᱜᱮᱭᱟ ᱚᱱᱟ ᱠᱚ ᱵᱮᱱᱟᱣ ᱛᱟᱨᱯᱚᱨ ᱦᱩᱭᱩᱜ ᱠᱟᱱᱟ ᱯᱟᱹᱲ ᱫᱷᱟᱨᱮ ᱫᱷᱟᱨᱮ ᱛᱮ ᱵᱟᱦᱟ ᱵᱮᱱᱟᱣᱟ ᱠᱚ ᱟᱨ ᱞᱩᱜᱽᱲᱤ ᱨᱮᱭᱟᱜ ᱡᱚᱜᱟ ᱥᱟᱢᱟᱱ ᱫᱚ ᱩᱭᱩᱜ ᱠᱟᱱᱟ ᱡᱮᱢᱚᱱ ᱥᱩᱛᱟᱹᱢ ᱨᱮᱱᱟᱜ ᱦᱚᱸ ᱦᱩᱭ ᱫᱟᱲᱮᱭᱟᱜᱼᱟ ᱛᱟᱸᱛ ᱨᱮᱱᱟᱜ ᱦᱚᱸ ᱨᱮᱥᱚᱱ ᱨᱮᱱᱟᱜ ᱦᱚᱸ ᱨᱮᱥᱚᱱ ᱢᱟᱱᱮ ᱩᱱᱠᱩ ᱟᱵᱚ ᱫᱚᱵᱚᱱ ᱢᱮᱛᱟ ᱠᱚᱣᱟ ᱞᱩᱢᱟᱹᱝ ᱜᱮᱸᱫᱟᱜ ᱡᱟᱦᱟᱸ ᱵᱚᱱ ᱞᱟᱹᱭᱟ ᱚᱱᱟ ᱚᱱᱟ ᱨᱮᱱᱟᱜ ᱦᱚᱸ ᱦᱩᱭ ᱫᱟᱲᱮᱭᱟᱜᱼᱟ ᱛᱟᱨᱯᱚᱨ ᱪᱟᱨᱠᱷᱟ ᱠᱚᱨᱮ ᱚᱱᱟ ᱪᱟᱨᱠᱷᱟ ᱨᱮ ᱟᱹᱪᱩᱨ ᱠᱟᱛᱮ ᱛᱮᱧ ᱠᱟᱛᱮ ᱚᱱᱟ ᱜᱮᱸᱫᱟᱜ ᱠᱚᱵᱚᱱ ᱵᱮᱱᱟᱣᱟ